ᱵᱞᱮᱠᱦᱳᱞ ᱵᱞᱮᱠᱦᱳᱞ ᱫᱚ ᱱᱚᱝᱠᱟᱛᱮ ᱵᱮᱱᱟᱜᱼᱟ ᱡᱟᱦᱟᱸ ᱢᱚᱦᱟᱥᱩᱱ ᱨᱮ ᱟᱭᱢᱟ ᱤᱯᱤᱞ ᱠᱚ ᱢᱮᱱᱟᱜ ᱠᱚᱣᱟ ᱩᱱᱠᱩ ᱠᱟᱹᱴᱤᱡ ᱤᱯᱤᱞ ᱛᱮᱫᱚ ᱪᱮᱫᱦᱚᱸ ᱵᱟᱝ ᱪᱤᱠᱟᱹᱜ ᱜᱮᱭᱟ ᱠᱤᱱᱛᱩ ᱥᱮᱬᱟ ᱤᱯᱤᱞ ᱡᱚᱠᱷᱚᱡ ᱠᱚ ᱜᱩᱡᱩᱜ ᱟᱠᱚ ᱛᱚᱠᱷᱚᱡ ᱩᱱᱠᱩᱣᱟᱜ ᱜᱚᱡ ᱠᱟᱛᱮᱫ ᱡᱚᱠᱷᱚᱱ ᱯᱷᱟᱴᱟᱜ ᱟᱠᱚ ᱚᱱᱟ ᱚᱱᱟ ᱤᱭᱟᱹᱛᱮ ᱵᱞᱮᱠᱦᱳᱞ ᱵᱮᱱᱟᱜᱼᱟ ᱟᱨ ᱟᱭᱢᱟ ᱤᱯᱤᱞ ᱮᱸᱜᱮᱞ ᱠᱚ ᱢᱮᱱᱟᱜ ᱠᱚᱣᱟ ᱟᱨ ᱚᱱᱟᱨᱮ ᱟᱭᱢᱟ ᱮᱸᱜᱮᱞ ᱢᱮᱱᱟᱜᱼᱟ ᱚᱱᱟ ᱡᱮᱢᱚᱱ ᱮᱸᱜᱮᱞ ᱚᱱᱟ ᱵᱩᱫᱷᱚ ᱵᱨᱤᱦᱚᱥᱯᱚᱛᱤ ᱢᱚᱝᱜᱚᱞ ᱟᱨ ᱩᱱᱠᱩ ᱢᱮᱱᱟᱜ ᱠᱚᱣᱟ ᱟᱨ ᱵᱞᱮᱠᱦᱳᱞ ᱫᱚ ᱱᱚᱝᱠᱟᱱ ᱤᱭᱟᱹ ᱠᱟᱱᱟ ᱡᱮ ᱢᱤᱫᱴᱤᱱ ᱢᱤᱫ ᱪᱟᱢᱚᱪ ᱵᱞᱮᱠᱦᱳᱞ ᱨᱮ ᱮᱠᱥᱳᱴᱤ ᱦᱟᱹᱛᱤ ᱠᱚ ᱦᱩᱭᱩᱜᱼᱟ ᱚᱱᱠᱟ ᱢᱟᱱᱮ ᱵᱞᱮᱠᱦᱳᱞ ᱫᱚ ᱟᱹᱰᱤ ᱜᱟᱲᱦᱚ ᱜᱮᱭᱟ ᱡᱮᱢᱚᱱ ᱛᱟᱢᱟ ᱠᱷᱚᱱᱟᱜ ᱥᱳᱱᱟ ᱫᱚ ᱟᱹᱰᱤ ᱜᱟᱲᱦᱚ ᱜᱮᱭᱟ ᱚᱱᱠᱟᱜᱮ ᱟᱹᱰᱤ ᱜᱟᱲᱦᱚ ᱜᱮᱭᱟ ᱟᱨ ᱵᱞᱮᱠᱦᱳᱞ ᱛᱮᱫᱚ ᱞᱟᱹᱭᱟ ᱠᱚ ᱡᱮ ᱴᱟᱭᱤᱢ ᱴᱮᱵᱤᱞ ᱦᱚᱸ ᱜᱟᱱᱚᱜᱼᱟ ᱡᱟᱦᱟᱸ ᱚᱱᱟ ᱨᱮᱱᱟᱜ ᱛᱟᱨᱟᱥ ᱠᱟᱱᱟ ᱥᱮ ᱟᱞᱚ ᱨᱮᱱᱟᱜ ᱛᱟᱨᱟᱥ ᱵᱞᱮᱠᱦᱳᱞ ᱛᱟᱦᱞᱮ ᱛᱟᱨᱟᱥ ᱡᱩᱫᱤ ᱯᱟᱨᱚᱢᱚᱜᱼᱟ ᱵᱞᱮᱠᱦᱳᱞ ᱫᱚ ᱱᱚᱝᱠᱟ ᱠᱟᱱᱟ ᱡᱟᱦᱟᱱ ᱡᱤᱱᱤᱥ ᱟᱭᱟᱜ ᱵᱷᱤᱛᱤᱨ ᱥᱟᱢᱵᱟᱣ ᱫᱟᱲᱮᱟᱴᱟᱭ ᱠᱤᱱᱛᱩ ᱩᱰᱩᱠ ᱫᱚᱵᱟᱭ ᱫᱟᱲᱮ ᱟᱭᱟ ᱢᱟᱱᱮ ᱴᱟᱭᱤᱢ ᱴᱮᱵᱤᱞ ᱠᱚ ᱵᱟᱹᱱᱩᱜᱼᱟ ᱮᱸᱜᱮᱞ ᱮᱸᱜᱮᱞ ᱫᱚ ᱱᱚᱣᱟ ᱢᱚᱦᱟᱥᱩᱱ ᱨᱮ ᱵᱟᱨᱥᱚ ᱵᱤᱞᱤᱭᱚᱱ ᱠᱷᱚᱱᱦᱚᱸ ᱟᱭᱢᱟ ᱮᱸᱜᱮᱞ ᱢᱮᱱᱟᱜ ᱠᱚᱣᱟ ᱟᱨ ᱫᱤᱥᱚᱢ ᱠᱚ ᱱᱚᱣᱟ ᱮᱸᱜᱮᱞ ᱨᱮ ᱱᱚᱣᱟ ᱢᱚᱦᱟᱥᱩᱱ ᱨᱮ ᱟᱭᱢᱟ ᱨᱚᱦᱚᱥᱥᱚ ᱢᱮᱱᱟᱜᱼᱟ ᱜᱳᱴᱟᱜᱮ ᱧᱩᱛᱟᱹᱛ ᱟᱨ ᱠᱟᱹᱴᱤᱪ ᱠᱟᱹᱴᱤᱪ ᱥᱟᱲᱮ ᱥᱟᱲᱮ ᱟᱨ ᱚᱱᱟ ᱧᱩᱛ ᱢᱟᱦᱟᱥᱩᱱ ᱨᱮ ᱱᱩᱱᱟᱹᱜ ᱧᱩᱛ ᱢᱚᱫᱽᱫᱷᱮ ᱨᱮ ᱩᱱᱟᱹᱜ ᱦᱟᱦᱟᱲᱟ ᱥᱤᱨᱡᱚᱱ ᱢᱮᱱᱟᱜᱼᱟ ᱡᱟᱦᱟᱸ ᱫᱚ ᱤᱯᱤᱞ ᱮᱸᱜᱮᱞ ᱢᱮᱱᱟᱜ ᱠᱚᱣᱟ ᱟᱨ ᱚᱱᱟ ᱮᱸᱜᱮᱞ ᱵᱷᱤᱛᱤᱨ ᱨᱮ ᱢᱟᱹᱱᱢᱤ ᱢᱮᱱᱟᱜ ᱠᱚᱣᱟ ᱟᱨ ᱚᱱᱟ ᱚᱱᱠᱟᱜᱮ ᱟᱵᱚᱦᱚᱸ ᱢᱤᱫᱴᱤᱱ ᱮᱸᱜᱮᱞ ᱵᱷᱤᱛᱤᱨ ᱨᱮ ᱢᱮᱱᱟᱜ ᱵᱚᱱᱟ ᱟᱨ ᱡᱤᱣᱤ ᱦᱚᱸ ᱢᱮᱱᱟᱜᱼᱟ